ᱦᱮᱞᱳ ᱱᱚᱣᱟ ᱥᱤᱞᱫᱟᱹ ᱫᱤᱥᱚᱢ ᱜᱟᱹᱲᱤ ᱜᱟᱹᱲᱤ ᱞᱮ ᱵᱷᱟᱲᱟ ᱞᱮᱫᱟ ᱛᱚ ᱟᱫᱚ ᱜᱟᱹᱲᱤ ᱵᱟᱞᱮ ᱵᱷᱟ ᱵᱟᱞᱮ ᱟᱹᱜᱩ ᱦᱚᱪᱚ ᱢᱮᱭᱟ ᱟᱨᱠᱤ ᱢᱟᱱᱮ ᱯᱮᱲᱟ ᱥᱮᱫ ᱟᱹᱰᱤ ᱚᱥᱩᱵᱤᱫᱟ ᱦᱩᱭ ᱠᱟᱱᱟ ᱱᱤᱛᱳᱜ ᱜᱮᱠᱚ ᱯᱷᱳᱱᱟᱫ ᱞᱮᱭᱟ ᱟᱫᱚ ᱚᱱᱟᱛᱮ ᱴᱟᱴᱠᱟᱜᱮ ᱠᱷᱚᱵᱚᱨ ᱧᱟᱢᱮᱱᱟ ᱟᱫᱚ ᱵᱟᱞᱮ ᱪᱟᱞᱟᱫᱜᱼᱟ ᱟᱫᱚ ᱜᱟᱹᱲᱤ ᱛᱚ ᱵᱟᱞᱮ ᱵᱷᱟᱲᱟᱭ ᱛᱟᱢᱟ ᱟᱫᱚ ᱛᱟᱞᱦᱮ ᱯᱚᱭᱥᱟ ᱨᱩᱣᱟᱹᱲ ᱠᱟᱛᱟᱞᱮᱢ ᱟᱨᱠᱤ ᱨᱩᱣᱟᱹᱲ ᱠᱟᱛᱤᱧ ᱢᱮ ᱟᱫᱚ ᱚᱱᱛᱮ ᱯᱮᱲᱟ ᱥᱮᱫ ᱜᱮᱞᱮ ᱪᱟᱞᱟᱜᱼᱟ ᱚᱸᱰᱮ ᱪᱟᱞᱟᱣ ᱜᱮ ᱦᱩᱭᱩᱜᱼᱟ ᱱᱤᱡᱮᱨ ᱦᱚᱲ ᱠᱟᱱᱟ ᱠᱚᱛᱚ ᱵᱟᱝ ᱪᱟᱞᱟᱣ ᱛᱮᱦᱚᱸ ᱵᱟᱝ ᱜᱟᱱᱚᱜᱼᱟ ᱪᱟᱞᱟᱣ ᱜᱮ ᱦᱩᱭᱩᱜᱼᱟ ᱟᱫᱚ ᱵᱷᱟᱲᱟ ᱢᱟᱧ ᱮᱢ ᱞᱟᱦᱟᱣᱟᱠᱟᱫ ᱢᱮᱭᱟ ᱚᱱᱟ ᱜᱟᱹᱲᱤ ᱵᱷᱟᱲᱟ ᱫᱚ ᱟᱫᱚ ᱛᱟᱞᱦᱮ ᱨᱩᱣᱟᱹᱲ ᱞᱮᱠᱷᱟᱱ ᱵᱷᱟᱹᱜᱤ ᱠᱚᱜ ᱜᱮᱭᱟ ᱟᱫᱚ ᱱᱤᱛᱳᱜ ᱢᱟ ᱵᱟᱹᱧ ᱥᱮᱱ ᱫᱟᱲᱮᱭᱟᱜ ᱠᱟᱱᱟ ᱜᱟᱹᱲᱤ ᱵᱷᱟᱲᱟ ᱫᱚ ᱟᱫᱚ ᱪᱤᱠᱟᱹᱛᱮᱢ ᱟᱹᱜᱩ ᱦᱚᱴᱚ ᱠᱟᱜᱼᱟ ᱛᱟᱞᱦᱮ ᱤᱧᱟᱹᱜ ᱮᱠᱟᱣᱩᱱᱴ ᱠᱩᱧ ᱠᱩᱞᱟᱢ ᱠᱟᱱᱟ ᱚᱱᱟ ᱦᱳᱣᱟᱴᱥᱚᱯ ᱨᱮ ᱚᱱᱟᱛᱮᱜᱮ ᱠᱳᱞᱟᱧ ᱢᱮ ᱯᱚᱭᱥᱟ ᱫᱚ ᱮᱢ ᱨᱩᱣᱟᱹᱲ ᱠᱟᱹᱛᱤᱧ ᱢᱮ ᱢᱟᱱᱮ ᱯᱚᱭᱥᱟ ᱠᱚᱫᱚ ᱨᱩᱣᱟᱹᱲ ᱞᱮᱠᱷᱟᱱ ᱟᱹᱰᱤ ᱜᱮ ᱱᱟᱯᱟᱭ ᱠᱚᱜᱼᱟ ᱟᱞᱮ ᱯᱮᱲᱟ ᱥᱮᱫ ᱪᱟᱞᱟᱜ ᱦᱩᱭᱩᱜᱼᱟᱛᱚ ᱚᱸᱰᱮ ᱚᱥᱩᱵᱤᱫᱷᱟ ᱜᱮᱭᱟ ᱟᱹᱰᱤ ᱡᱳᱨ ᱜᱮᱠᱚ ᱞᱟᱹᱭ ᱠᱟᱫᱟ ᱡᱮ ᱦᱤᱡᱩᱜ ᱯᱮ ᱞᱚᱜᱚᱱ ᱟᱫᱚ ᱚᱱᱟᱛᱮ ᱜᱮ ᱯᱚᱭᱥᱟᱢ ᱠᱳᱞ ᱞᱮᱠᱷᱟᱱ ᱟᱹᱰᱤᱜᱮ ᱱᱟᱯᱟᱭ ᱠᱚᱜᱼᱟ